ᱟᱵᱚ ᱥᱟᱱᱛᱟᱲ ᱥᱚᱢᱟᱡᱽ ᱨᱮᱱᱟᱜ ᱞᱟᱠᱪᱟᱨ ᱫᱚ ᱦᱩᱭᱩᱜ ᱠᱟᱱᱟ ᱡᱮ ᱢᱟᱴ ᱨᱮ ᱦᱩᱲᱩ ᱨᱚᱦᱚᱭ ᱠᱟᱛᱮ ᱵᱟᱹᱫ ᱨᱮ ᱦᱩᱲᱩ ᱨᱚᱦᱚᱭ ᱠᱟᱛᱮ ᱦᱩᱲᱩ ᱦᱩᱲᱩ ᱜᱮᱞᱮᱜᱼᱟ ᱵᱤᱞᱤᱜᱼᱟ ᱛᱟᱨᱯᱚᱨᱮᱢ ᱜᱮᱫᱟ ᱟᱱᱟ ᱢᱳᱲ ᱱᱚᱜᱼᱚ ᱱᱚᱝᱠᱟ ᱜᱮ ᱪᱟᱥ ᱵᱟᱥ ᱠᱟᱛᱮᱫ ᱜᱮ ᱡᱤᱭᱚᱱ ᱰᱟᱦᱟᱨ ᱫᱚᱵᱚᱱ ᱠᱷᱟᱸᱰᱟᱣ ᱮᱫᱟ ᱱᱚᱣᱟ ᱟᱭᱢᱟ ᱟᱭᱢᱟ ᱦᱚᱸ ᱞᱟᱵ ᱫᱚ ᱵᱟᱝ ᱦᱩᱭᱩᱜ ᱨᱮᱦᱚᱸ ᱡᱚᱢ ᱪᱟᱣᱞᱮ ᱫᱟᱠᱟ ᱫᱚ ᱦᱤᱡᱩᱜ ᱜᱮᱭᱟ ᱱᱚᱣᱟ ᱠᱷᱚᱡ ᱡᱟᱦᱟᱸ ᱯᱚᱭᱥᱟ ᱴᱟᱠᱟ ᱯᱚᱭᱥᱟ ᱵᱟᱝ ᱛᱟᱦᱮᱱ ᱨᱮᱦᱚᱸ ᱪᱟᱣᱞᱮ ᱛᱟᱦᱮᱱ ᱠᱷᱟᱱ ᱤᱱᱟᱹᱜᱮ ᱟᱭᱢᱟ ᱟᱵᱚ ᱦᱚᱲ ᱫᱚ ᱚᱱᱟ ᱛᱮ ᱱᱚᱣᱟ ᱦᱩᱲᱩ ᱪᱟᱣᱞᱮ ᱛᱮᱜᱮ ᱟᱭᱢᱟ ᱵᱚᱱ ᱥᱟᱦᱟ ᱦᱮᱡ ᱟᱠᱟᱱᱟ ᱡᱤᱵᱤᱠᱟ ᱦᱚᱸ ᱟᱹᱰᱤ ᱢᱚᱡᱽ ᱛᱮ ᱟᱹᱰᱤ ᱨᱟᱹᱥᱠᱟᱹ ᱜᱮ ᱟᱹᱭᱠᱟᱹᱜᱼᱟ ᱢᱚᱱᱮ ᱠᱚᱦᱚᱸ ᱡᱮ ᱵᱟᱝ ᱦᱮᱸ ᱤᱧ ᱦᱚᱸ ᱡᱟᱦᱟᱸ ᱱᱟᱜ ᱢᱮᱱᱟᱜ ᱛᱤᱧᱟᱹ ᱥᱮ ᱚᱱᱟᱛᱮᱧ ᱢᱚᱱᱮᱭᱟ ᱥᱟᱱᱛᱟᱲ ᱥᱚᱢᱟᱡᱽ ᱨᱮᱱ ᱡᱚᱛᱚ ᱡᱚᱛᱚ ᱞᱮᱠᱟᱱ ᱦᱚᱸ ᱦᱚᱲ ᱜᱮ ᱪᱟᱥ ᱵᱟᱥ ᱵᱟᱹᱫ ᱨᱮ ᱱᱚᱣᱟ ᱵᱟᱹᱫ ᱠᱟᱹᱢᱤ ᱠᱟᱛᱮᱫ ᱜᱮ ᱟᱭᱢᱟ ᱦᱚᱲ ᱡᱤᱭᱚᱱ ᱠᱚ ᱠᱷᱟᱸᱰᱟᱣ ᱮᱫᱟ